ᱦᱮᱞᱳ ᱤᱧ ᱚᱪᱤᱱᱛᱚ ᱦᱮᱢᱵᱨᱚᱢᱤᱧ ᱞᱟᱹᱭᱫᱟ ᱯᱳᱥᱴ ᱫᱚ ᱦᱩᱭᱩᱜ ᱠᱟᱱᱟ ᱜᱚᱲᱥᱤᱠᱟ ᱛᱷᱟᱱᱟ ᱥᱮ ᱢᱟᱢᱚ ᱚᱲᱟᱜ ᱫᱚ ᱦᱩᱭᱩᱜ ᱠᱟᱱᱟ ᱥᱟᱸᱛᱩᱲᱤ ᱡᱮᱞᱟ ᱫᱚ ᱯᱩᱨᱩᱞᱤᱭᱟ ᱠᱷᱚᱱᱟᱜ ᱟᱪᱪᱷᱟ ᱱᱚᱣᱟ ᱡᱟᱭᱜᱟ ᱠᱤ ᱥᱟᱞᱛᱳᱲᱟ ᱠᱟᱱᱟ ᱜᱟᱹᱰᱤ ᱧᱟᱢᱚᱜᱼᱟ ᱢᱟᱱᱮ ᱢᱚᱴᱟᱢᱩᱴᱤ ᱦᱚᱸᱜᱼᱚᱭ ᱦᱤᱡᱩᱜ ᱠᱟᱱ ᱥᱳᱢ ᱢᱚᱝᱜᱚᱞ ᱥᱳᱢ ᱵᱟᱨ ᱢᱚᱝᱜᱚᱞ ᱵᱟᱨ ᱵᱩᱫ ᱵᱟᱨ ᱢᱟᱱᱮ ᱢᱚᱝᱜᱚᱞ ᱵᱟᱨ ᱦᱤᱞᱳᱜ ᱞᱮ ᱪᱟᱞᱟᱜ ᱞᱟᱹᱜᱤᱫ ᱴᱷᱟᱶ ᱴᱷᱟᱶ ᱫᱚ ᱦᱩᱭᱩᱜ ᱠᱟᱱᱟ ᱚᱱᱟ ᱛᱮᱞᱠᱩᱯᱤ ᱵᱟᱹᱨᱱᱤᱜᱷᱟᱴ ᱡᱟᱦᱟᱸ ᱯᱚᱨᱚᱵᱽ ᱠᱚ ᱢᱮᱱᱟᱜ ᱟᱠᱟᱫ ᱫᱚ ᱚᱱᱟ ᱞᱮᱥᱟᱲᱦᱮᱫ ᱛᱮᱜᱮ ᱠᱟᱹᱴᱤᱡ ᱫᱟᱬᱟᱱ ᱪᱟᱞᱟᱜ ᱦᱩᱭᱩᱜᱼᱟ ᱦᱳᱭ ᱥᱟᱸᱜᱷᱟᱨ ᱞᱮ ᱪᱟᱞᱟᱜ ᱞᱟᱹᱜᱤᱫ ᱫᱤᱭᱮᱯᱚᱨᱮ ᱥᱮ ᱪᱮᱫᱞᱮᱠᱟ ᱵᱷᱟᱲᱟ ᱠᱚᱢ ᱦᱟᱛᱟᱣᱟ ᱥᱤᱴ ᱠᱮᱯᱟᱥᱤᱴᱤ ᱪᱮᱫᱞᱮᱠᱟ ᱢᱮᱱᱟᱜ ᱠᱟᱫ ᱛᱟᱢᱟ ᱠᱟᱹᱴᱤᱡ ᱮᱢ ᱞᱟᱹᱭ ᱞᱮᱠᱷᱟᱡ ᱵᱷᱟᱹᱜᱤ ᱠᱚᱜᱼᱟ ᱛᱟᱪᱷᱟᱲᱟ ᱟᱞᱮ ᱢᱚᱴᱟᱢᱩᱴᱤ ᱥᱟᱛ ᱡᱚᱱ ᱢᱮᱱᱟᱜ ᱞᱮᱭᱟ ᱚᱱᱟ ᱜᱟᱹᱰᱤ ᱨᱮᱞᱮ ᱦᱩᱭᱩᱜᱼᱟᱥᱮ ᱵᱟᱝ ᱥᱮ ᱟᱨᱚ ᱮᱴᱟᱜ ᱥᱮᱡ ᱡᱚᱜᱟᱡᱳᱜᱽ ᱦᱩᱭᱩᱜ ᱛᱟᱞᱮᱭᱟ ᱚᱱᱟᱦᱚᱸ ᱠᱟᱹᱴᱤᱡ ᱞᱟᱹᱭ ᱟᱞᱮᱢᱮ ᱟᱪᱪᱷᱟ ᱪᱷᱟ ᱪᱷᱟ ᱜᱟᱹᱰᱤ ᱢᱮᱱᱟᱜ ᱠᱷᱟᱡ ᱫᱚ ᱛᱟᱦᱚᱞᱮ ᱴᱷᱤᱠᱟᱹᱱ ᱜᱮᱭᱟ ᱟᱫᱚ ᱛᱟᱦᱚᱞᱮ ᱡᱩᱫᱤ ᱯᱷᱟᱸᱠᱟ ᱢᱮᱱᱟᱜ ᱠᱟᱜ ᱠᱷᱟᱡ ᱛᱟᱞᱦᱮ ᱢᱚᱝᱜᱚᱞ ᱵᱟᱨ ᱥᱮᱡ ᱦᱤᱡᱩᱜ ᱢᱮ ᱛᱮᱹᱞᱠᱩᱯᱤ ᱵᱟᱹᱨᱱᱤᱜᱷᱟᱴ ᱞᱮ ᱪᱟᱞᱟᱜᱼᱟ ᱟᱨ ᱠᱟᱹᱣᱰᱤ ᱠᱚ ᱪᱮᱫᱞᱮᱠᱟ ᱞᱟᱜᱟᱜᱼᱟ ᱠᱟᱹᱴᱤᱡ ᱞᱟᱹᱭᱟᱞᱮᱢᱮ ᱠᱟᱹᱣᱰᱤ ᱫᱚ ᱜᱚᱝᱠᱮ ᱧᱮᱞ ᱢᱮ ᱟᱢ ᱫᱚᱢᱮ ᱠᱟᱹᱴᱤᱡ ᱵᱟᱹᱲᱛᱤ ᱧᱚᱜ ᱜᱮᱢ ᱞᱟᱹᱭᱮᱫᱼᱟ ᱠᱟᱹᱴᱤᱡ ᱠᱚᱢ ᱞᱮᱠᱷᱟᱱ ᱦᱚᱸᱛᱚ ᱱᱟᱯᱟᱭᱚᱜᱼᱟ ᱢᱟᱱᱮ ᱛᱮᱹᱞᱠᱩᱯᱤ ᱵᱟᱹᱨᱱᱤ ᱜᱷᱟᱴ ᱞᱮ ᱪᱟᱞᱟᱣ ᱵᱟᱲᱟᱣ ᱠᱟᱱ ᱜᱮᱭᱟ ᱥᱮ ᱱᱚᱸᱰᱮ ᱠᱷᱚᱱᱟᱜ ᱵᱷᱟᱲᱟ ᱠᱟᱛᱮ ᱟᱪᱪᱷᱟ ᱪᱷᱟ ᱪᱷᱟ ᱪᱷᱟ ᱦᱮᱸ ᱚᱱᱟᱫᱚ ᱢᱚᱴᱟᱢᱩᱴᱤ ᱴᱷᱤᱠᱟᱹᱱ ᱜᱮᱭᱟ ᱩᱱᱟᱹᱜ ᱛᱮᱫᱚ ᱜᱟᱱᱚᱜᱼᱟ ᱩᱱᱟᱹᱜ ᱛᱮᱜᱮᱞᱮ ᱪᱟᱞᱟᱣ ᱵᱟᱲᱟᱣ ᱠᱟᱱᱟ ᱞᱟᱦᱟ ᱛᱮᱫᱚ ᱟᱪᱪᱷᱟ ᱜᱚᱝᱠᱮ ᱢᱮᱱᱮᱛ ᱛᱟᱦᱮᱱᱤᱧ ᱢᱚᱝᱜᱚᱞ ᱵᱟᱨ ᱦᱤᱞᱳᱜ ᱢᱚᱴᱟᱢᱩᱴᱤ ᱟᱴ ᱵᱟᱡᱮ ᱥᱮᱡ ᱢᱚᱴᱟᱢᱩᱴᱤ ᱟᱞᱮ ᱟᱛᱩ ᱛᱮ ᱥᱮᱴᱚᱨᱚᱜ ᱢᱮ ᱴᱷᱤᱠᱟᱹᱱ ᱜᱮᱭᱟ ᱜᱚᱝᱠᱮ ᱛᱟᱞᱦᱮ ᱫᱚᱦᱚᱭᱮᱜᱼᱟᱹᱧ ᱱᱚᱣᱟ ᱜᱮ ᱢᱮᱱ ᱛᱮᱱᱟᱜ ᱛᱟᱦᱮᱠᱟᱱᱟ ᱴᱷᱤᱠᱜᱮᱭᱟ ᱛᱟᱞᱦᱮ ᱛᱟᱞᱦᱮ ᱢᱚᱝᱜᱚᱞ ᱵᱟᱨ ᱦᱤᱞᱳᱜ ᱮᱠᱫᱚᱢ ᱦᱮᱸ ᱟᱞᱚᱢ ᱦᱤᱲᱤᱧᱟ ᱦᱳᱭ ᱥᱮ ᱦᱮᱸ ᱴᱷᱤᱠᱜᱮᱭᱟ ᱢᱟ ᱫᱚᱦᱚᱭᱮᱫᱟᱧ